ᱤᱧᱫᱩᱧ ᱢᱚᱱᱮᱭᱫᱟ ᱡᱩᱣᱟᱹᱱ ᱠᱚ ᱞᱟᱹᱜᱤᱫ ᱡᱚᱛᱮᱥᱴᱷᱚ ᱥᱩᱡᱳᱜᱽ ᱥᱩᱵᱤᱫᱷᱟ ᱵᱟᱠᱚ ᱧᱟᱢᱫᱟ ᱟᱫᱚ ᱪᱮᱫ ᱜᱟᱛᱮᱜ ᱨᱮ ᱜᱚᱜᱚᱼᱵᱟᱵᱟᱣᱟᱜ ᱚᱰᱟᱨ ᱥᱮ ᱠᱷᱚᱡ ᱫᱟᱣ ᱵᱟᱠᱚ ᱧᱟᱢᱫᱟ ᱡᱟᱦᱟᱱ ᱜᱟᱛᱮᱜ ᱨᱮ ᱚᱱᱟ ᱠᱚᱲᱟ ᱠᱚᱠᱚ ᱡᱩᱣᱟᱹᱱ ᱠᱚᱠᱚ ᱢᱮᱱᱫᱟ ᱡᱮ ᱡᱮ ᱢᱤᱫᱴᱮᱡ ᱜᱟᱛᱮᱜ ᱵᱚᱱ ᱯᱟᱥᱱᱟᱣ ᱞᱮᱱᱠᱷᱟᱡ ᱥᱮᱵᱚᱱ ᱦᱟᱛᱟᱣ ᱨᱮᱵᱚᱱ ᱦᱩᱭ ᱞᱮᱱᱠᱷᱟᱡ ᱜᱟᱛᱮᱜ ᱵᱚᱱ ᱯᱷᱮᱰ ᱯᱷᱮᱰ ᱦᱚᱪᱚ ᱞᱮᱱᱠᱷᱟᱡ ᱛᱚᱵᱮᱦᱚᱸ ᱟᱵᱚᱣᱟᱜ ᱟᱹᱛᱩ ᱨᱮ ᱛᱤᱱᱟᱹᱜ ᱢᱟᱨᱟᱝ ᱧᱩᱛᱩᱢ ᱥᱮ ᱛᱤᱱᱟᱹᱜ ᱞᱟᱹᱴᱩ ᱩᱯᱚᱦᱟᱨ ᱞᱮᱠᱟᱛᱮ ᱵᱟᱰᱟᱭ ᱦᱚᱪᱚ ᱟᱵᱟᱨ ᱦᱚᱲᱠᱚ ᱢᱮᱱᱟ ᱥᱮ ᱟᱹᱛᱩᱨᱮᱱ ᱫᱤᱥᱚᱢ ᱨᱮᱱ ᱦᱚᱲᱠᱚ ᱢᱮᱱᱟ ᱡᱮ ᱵᱟᱝᱢᱟ ᱵᱟᱝᱫᱚ ᱱᱤᱭᱟᱹ ᱟᱹᱛᱩ ᱨᱮᱫᱚ ᱜᱟᱛᱮᱜ ᱞᱮᱠᱟᱱ ᱡᱩᱣᱟᱹᱱ ᱠᱚᱲᱟ ᱠᱚ ᱠᱩᱲᱤ ᱠᱚ ᱵᱟᱹᱵᱩ ᱠᱚ ᱥᱮ ᱢᱟᱹᱭ ᱠᱚ ᱦᱮᱱᱟᱜ ᱠᱚᱣᱟ ᱥᱮᱠᱚ ᱥᱮᱫᱟᱭ ᱦᱚᱸᱠᱚ ᱛᱟᱦᱮᱸ ᱠᱟᱱᱟ ᱱᱤᱛ ᱦᱚᱸᱠᱚ ᱢᱮᱱᱟᱜ ᱠᱚᱣᱟ ᱱᱚᱣᱟ ᱠᱚ ᱠᱟᱱᱛᱮ ᱡᱩᱣᱟᱹᱱ ᱠᱚᱲᱟᱼᱠᱩᱲᱤ ᱞᱟᱹᱜᱤᱫ ᱫᱷᱳᱨᱡᱚ ᱥᱚᱠᱛᱤᱜᱮ ᱥᱨᱤᱛᱤ ᱥᱚᱠᱛᱤ ᱜᱮ ᱫᱚᱨᱠᱟᱨ ᱛᱟᱦᱚᱞᱮ ᱱᱤᱭᱟᱹ ᱠᱷᱮᱞ ᱨᱮ ᱥᱩᱡᱳᱜᱽ ᱥᱩᱵᱤᱫᱷᱟ ᱡᱚᱛᱚ ᱥᱮᱱ ᱠᱷᱚᱡ ᱜᱚᱲᱚ ᱦᱚᱸ ᱥᱮ ᱠᱟᱹᱣᱰᱤ ᱦᱚᱸ ᱡᱚᱛᱚ ᱜᱮ ᱞᱮᱠᱟᱛᱮ ᱧᱟᱢᱚᱜᱼᱟ